ᱚᱲᱟᱜ ᱨᱮᱱ ᱦᱚᱲ ᱵᱟᱹᱭᱦᱟᱹᱲ ᱛᱮᱞᱮ ᱪᱟᱞᱟᱜᱼᱟ ᱦᱟᱹᱠᱩ ᱥᱟᱵ ᱰᱟᱹᱵᱷᱩᱝ ᱛᱟᱦᱮᱱᱟ ᱰᱚᱵᱷᱟᱜ ᱛᱟᱦᱮᱱᱟ ᱚᱸᱰᱮ ᱫᱚ ᱟᱭᱳ ᱦᱚᱲ ᱠᱚᱞᱮ ᱤᱫᱤ ᱠᱚᱣᱟ ᱟᱭᱳ ᱦᱚᱲ ᱠᱚᱠᱚ ᱪᱟᱞᱟᱜᱼᱟ ᱟᱲᱮ ᱮᱥᱮᱫᱟ ᱠᱚ ᱟᱲᱮ ᱮᱥᱮᱫ ᱠᱟᱛᱮᱫ ᱢᱚᱥᱟᱨᱤ ᱠᱚ ᱠᱚ ᱞᱟᱜᱟᱣᱟ ᱚᱠᱚᱭ ᱫᱚ ᱯᱷᱟᱹᱛᱭᱟᱹᱜ ᱠᱚ ᱠᱚ ᱤᱫᱤᱭᱟ ᱚᱠᱚᱭ ᱫᱚ ᱵᱟᱹᱞᱴᱚᱱ ᱠᱚ ᱤᱫᱤᱭᱟ ᱦᱟᱹᱠᱩ ᱫᱚᱦᱚ ᱠᱚ ᱞᱟᱹᱜᱤᱫ ᱫᱚ ᱢᱚᱥᱟᱨᱤ ᱫᱚᱠᱚ ᱚᱰᱟᱣᱟ ᱟᱨ ᱠᱚ ᱟᱨᱮᱡᱟ ᱟᱨᱮᱡ ᱠᱟᱛᱮᱫ ᱜᱮᱞ ᱠᱚ ᱜᱚᱡ ᱠᱚᱣᱟ ᱟᱨ ᱞᱮ ᱜᱚᱡ ᱠᱚᱣᱟ ᱟᱨ ᱵᱟᱵᱟ ᱦᱚᱲ ᱦᱚᱸ ᱞᱮ ᱜᱚᱲᱚ ᱜᱮᱭᱟ ᱡᱚᱛᱚ ᱦᱚᱲ ᱜᱮ ᱵᱚᱞᱮ ᱟᱞᱮ ᱜᱮᱞᱮ ᱤᱫᱤ ᱠᱚᱣᱟ ᱟᱨ ᱟᱭᱳ ᱦᱚᱲ ᱫᱚᱠᱚ ᱥᱟᱵ ᱟᱠᱚ ᱢᱚᱥᱟᱨᱤ ᱠᱚ ᱡᱷᱟᱹᱞᱤ ᱠᱚ ᱠᱚ ᱤᱫᱤᱭᱟ ᱜᱟᱹᱰᱤᱭᱟᱹ ᱠᱚᱨᱮ ᱦᱚᱸ ᱞᱮ ᱜᱚᱡ ᱵᱟᱲᱟ ᱠᱚᱣᱟ ᱚᱠᱟ ᱫᱚ ᱟᱫᱚ ᱞᱮ ᱜᱚᱲᱚ ᱦᱚᱪᱚ ᱠᱚᱣᱟ ᱡᱟ ᱜᱮ ᱩᱱᱠᱩ ᱫᱚ ᱦᱟᱹᱠᱩ ᱠᱚᱞᱮ ᱥᱟᱵ ᱦᱚᱪᱚ ᱠᱚᱣᱟ ᱦᱟᱹᱠᱩ ᱥᱟᱵ ᱠᱚᱣᱟ ᱡᱷᱟᱹᱞᱤᱛᱮ ᱢᱚᱥᱟᱨᱤᱛᱮ ᱚᱠᱚᱭ ᱫᱚ ᱯᱷᱟᱹᱛᱭᱟᱹᱜ ᱠᱚᱛᱮ ᱠᱚ ᱥᱟᱵ ᱠᱚᱣᱟ ᱟᱨ ᱱᱚᱜᱼᱚᱸᱭ ᱠᱮᱱᱮᱞ ᱠᱚᱨᱮᱜ ᱦᱚᱸ ᱱᱚᱜᱼᱚᱸᱭ ᱰᱟᱲ ᱠᱚᱨᱮ ᱠᱮᱱᱮᱞ ᱠᱚ ᱢᱮᱛᱟᱜ ᱠᱟᱱ ᱚᱱᱟ ᱠᱚᱨᱮᱜ ᱦᱚᱸ ᱱᱚᱜᱼᱚᱸᱭ ᱟᱲᱮ ᱮᱥᱮᱫ ᱠᱟᱛᱮᱫ ᱱᱚᱜᱼᱚᱸᱭ ᱦᱟᱹᱠᱩ ᱫᱚᱠᱚ ᱪᱷᱤᱞᱵᱤᱞᱟᱹᱜᱼᱟ ᱥᱤᱛᱩᱜ ᱥᱚᱢᱚᱭ ᱩᱱ ᱥᱚᱢᱚᱭ ᱜᱮ ᱦᱟᱹᱠᱩ ᱫᱚᱠᱚ ᱧᱟᱢᱚᱜᱼᱟ ᱵᱟᱹᱭᱦᱟᱹᱲ ᱨᱮᱫᱚ ᱱᱚᱜᱼᱚᱸᱭ ᱠᱮᱱᱮᱞᱮᱢ ᱟᱲᱮ ᱮᱥᱮᱫ ᱠᱷᱟᱡ ᱦᱚᱸ ᱠᱮᱱᱮᱞ ᱨᱮᱫᱚ ᱟᱹᱰᱤ ᱢᱚᱡ ᱠᱚ ᱧᱟᱢᱚᱜᱼᱟ ᱩᱢᱩᱞ ᱢᱟᱪᱷᱟ ᱚᱠᱟ ᱴᱷᱮᱱ ᱢᱮᱱᱟᱜᱼᱟ ᱚᱸᱰᱮ ᱜᱮ ᱦᱟᱹᱠᱩ ᱫᱚᱠᱚ ᱡᱟᱨᱚᱣᱟ ᱠᱚᱜᱼᱟ ᱟᱫᱚ ᱟᱭᱳ ᱦᱚᱲ ᱫᱚ ᱡᱷᱟᱹᱞᱤ ᱞᱮ ᱡᱷᱟᱹᱞᱤ ᱥᱟᱵ ᱦᱚᱪᱚ ᱠᱚᱣᱟ ᱡᱷᱟᱹᱞᱤ ᱠᱚ ᱥᱟᱵᱟ ᱟᱨ ᱠᱚ ᱛᱷᱚᱲᱟ ᱠᱚ ᱚᱨ ᱟᱠᱚ ᱢᱚᱥᱟᱨᱤᱛᱮ ᱡᱚᱛᱚ ᱦᱚᱲ ᱛᱮᱜᱮ ᱚᱨᱢᱟ ᱜᱟᱱᱚᱜ ᱟᱫᱚ ᱥᱟᱵ ᱠᱟᱛᱮᱫ ᱚᱱᱠᱟ ᱜᱮᱞᱮ ᱥᱟᱵ ᱠᱚᱣᱟ ᱦᱟᱹᱠᱩ ᱫᱚ ᱟᱨ ᱟᱹᱰᱤ ᱟᱸᱴ ᱞᱮ ᱥᱟᱵ ᱠᱚᱛᱮ ᱱᱚᱜᱼᱚᱸᱭ ᱛᱮ ᱱᱚᱜᱼᱚᱸᱭ ᱠᱷᱮᱛ ᱠᱚᱨᱮ ᱦᱚᱸ ᱱᱚᱜᱼᱚᱸᱭ ᱚᱠᱟᱨᱮ ᱫᱟᱨᱮ ᱩᱢᱩᱞ ᱢᱮᱱᱟᱜᱼᱟ ᱚᱸᱰᱮ ᱜᱮ ᱦᱟᱹᱠᱩ ᱫᱚᱠᱚ ᱦᱮᱡ ᱠᱚᱜᱼᱟ ᱟᱫᱚ ᱵᱟᱹᱭ ᱵᱟᱹᱭᱛᱮ ᱪᱟᱞᱟᱣ ᱠᱟᱛᱮᱫ ᱟᱲᱮ ᱮᱥᱮᱫ ᱠᱟᱛᱮᱫ ᱟᱫᱚ ᱢᱚᱥᱟᱨᱤ ᱞᱟᱜᱟᱣ ᱢᱮ ᱟᱨ ᱛᱟᱭᱚᱢᱛᱮ ᱟᱨᱮᱡ ᱢᱮ ᱠᱷᱯᱨᱟᱜ ᱛᱮᱠᱚ ᱟᱨᱮᱡᱟ ᱠᱚ ᱢᱮᱱᱟ ᱟᱞᱮ ᱥᱮᱫ ᱫᱚ ᱱᱚᱜᱼᱚᱸᱭ ᱛᱟᱞᱮ ᱠᱷᱟᱯᱨᱟᱜ ᱠᱚ ᱢᱮᱛᱟᱜ ᱠᱟᱱ ᱛᱟᱞᱮ ᱤᱭᱟᱹ ᱴᱷᱚᱭᱟᱜ ᱚᱱᱟ ᱠᱚ ᱢᱮᱛᱟᱜ ᱠᱟᱱ ᱚᱱᱟ ᱛᱮᱞᱮ ᱟᱨᱮᱡᱟ ᱟᱞᱮᱫᱟ ᱜᱮᱫ ᱠᱟᱛᱮᱫ ᱱᱚᱜᱼᱚᱸᱭ ᱠᱷᱮᱛ ᱠᱚᱨᱮ ᱥᱮ ᱰᱟᱹᱵᱩᱝ ᱠᱚᱨᱮᱜ ᱱᱚᱜᱼᱚᱸᱭ ᱱᱟᱞᱟ ᱠᱚᱨᱮᱜ ᱱᱚᱜᱼᱚᱸᱭ ᱤᱭᱟᱹ ᱰᱚᱵᱷᱟᱜ ᱠᱚᱨᱮ ᱞᱮ ᱜᱚᱡ ᱠᱚᱣᱟ ᱵᱟᱹᱭᱦᱟᱹᱲ ᱨᱮ ᱪᱷᱤᱲ ᱦᱟᱹᱠᱩ ᱟᱨ ᱱᱩᱠᱩ ᱫᱚ ᱚᱱᱟ ᱚᱱᱠᱟᱜᱮ ᱟᱲᱮ ᱮᱥᱮᱫ ᱠᱟᱛᱮᱫ ᱜᱚᱡ ᱠᱚ ᱦᱩᱭᱩᱜᱼᱟ ᱟᱨ ᱵᱟᱠᱷᱟᱡ ᱠᱚ ᱛᱮᱫ ᱞᱟᱹᱴᱩᱣᱟᱜ ᱡᱤᱱᱤᱥ ᱢᱟ ᱵᱟᱝ ᱜᱟᱱᱚᱜᱼᱟ ᱟᱨᱮᱡᱼᱢᱟ ᱚᱱᱟ ᱠᱟᱹᱴᱤᱡ ᱡᱤᱱᱤᱥ ᱛᱮᱜᱮ ᱜᱟᱱᱚᱜᱼᱢᱟ ᱚᱠᱟ ᱫᱚ ᱴᱤᱯᱤᱱ ᱛᱮᱥᱮ ᱵᱟᱹᱞᱴᱤᱱᱛᱮᱢ ᱟᱨᱮᱡᱫᱟ ᱚᱱᱟ ᱵᱟᱹᱱᱩᱜ ᱠᱷᱟᱡ ᱫᱚ ᱱᱚᱜᱼᱚᱸᱭ ᱠᱷᱟᱯᱨᱟᱜ ᱠᱚ ᱵᱮᱱᱟᱣᱟ ᱟᱞᱮ ᱫᱚ ᱠᱷᱟᱯᱨᱟᱜ ᱠᱚ ᱢᱮᱛᱟᱜᱼᱟ ᱚᱱᱟ ᱛᱟᱞᱮ ᱴᱷᱚᱭᱟᱜ ᱠᱚ ᱢᱮᱛᱟᱜ ᱱᱚᱣᱟ ᱤᱭᱟᱹ ᱚᱱᱟ ᱞᱮ ᱜᱮᱫᱟ ᱫᱟᱛᱚᱨᱚᱢᱛᱮ ᱚᱱᱟ ᱛᱮᱞᱮ ᱜᱮᱫ ᱵᱮᱱᱟᱣᱟ ᱟᱨ ᱱᱚᱣᱟ ᱞᱮ ᱟᱨᱮᱡᱟ ᱚᱱᱟᱛᱮ ᱟᱨ ᱚᱱᱟᱛᱮ ᱞᱮ ᱥᱟᱵ ᱠᱚᱣᱟ ᱟᱨ ᱦᱩᱭᱩᱜᱼᱟ ᱚᱱᱟ ᱦᱚᱸ ᱟᱹᱰᱤ ᱟᱸᱴ ᱠᱚ ᱡᱟᱸᱠᱚ ᱜᱮᱭᱟ ᱱᱚᱣᱟ ᱵᱟᱹᱭᱦᱟᱹᱲ ᱠᱚᱨᱮ ᱫᱚ ᱟᱫᱚ ᱢᱮᱱᱠᱷᱟᱱ ᱫᱚ ᱡᱮᱛᱮ ᱜᱟᱰᱟ ᱨᱮ ᱟᱨ ᱜᱚᱝᱜᱟ ᱨᱮᱥᱮ ᱡᱟᱦᱟᱱᱟᱜ ᱨᱮ ᱟᱭᱳ ᱦᱚᱲᱛᱮ ᱵᱟᱠᱚ ᱪᱟᱞᱟᱣ ᱫᱟᱲᱮᱭᱟᱜᱼᱟ ᱛᱚ ᱚᱱᱛᱮ ᱫᱚ ᱟᱨ ᱩᱱᱠᱩ ᱫᱚ ᱥᱟᱹᱲᱤ ᱠᱚ ᱵᱟᱸᱫᱮ ᱠᱟᱜᱛᱮ ᱩᱱᱟᱹᱜ ᱯᱟᱭᱨᱟᱜ ᱵᱟᱠᱚ ᱵᱟᱲᱟᱭᱛᱮ ᱩᱱᱠᱩ ᱫᱚ ᱵᱟᱝ ᱜᱟᱱᱚᱜᱼᱟ ᱱᱚᱣᱟ ᱚᱱᱟ ᱠᱚᱨᱮ ᱫᱚ ᱟᱫᱚ ᱱᱚᱣᱟ ᱫᱚ ᱵᱟᱹᱭᱦᱟᱹᱲ ᱠᱚᱨᱮ ᱜᱮ ᱩᱱᱠᱩ ᱫᱚᱠᱚ ᱜᱟᱱᱚᱜᱼᱟ ᱚᱱᱟ ᱜᱟᱹᱰᱭᱟᱹ ᱠᱚᱨᱮ ᱜᱮ ᱥᱟᱵ ᱜᱚᱲᱚ ᱫᱚ ᱟᱨ ᱪᱮᱫ ᱮᱢ ᱢᱮᱱᱟ ᱱᱚᱜᱼᱚᱸᱭ ᱱᱤᱛᱚᱜ ᱦᱟᱹᱠᱩ ᱫᱚᱢ ᱥᱟᱵ ᱠᱟᱛᱮᱫ ᱮᱢ ᱟᱹᱜᱩ ᱞᱮᱠᱚ ᱠᱷᱟᱡ ᱫᱚ ᱟᱹᱰᱤ ᱟᱸᱴ ᱜᱮᱠᱚ ᱥᱤᱵᱤᱞᱟᱛᱮ ᱟᱹᱜᱩ ᱠᱟᱛᱮᱫ ᱱᱚᱜᱼᱚᱸᱭ ᱮᱢ ᱡᱚᱢ ᱞᱮᱠᱚ ᱠᱷᱟᱡ ᱩᱛᱩ ᱠᱟᱛᱮᱫ ᱪᱷᱤᱲ ᱦᱟᱹᱠᱩ ᱫᱚ ᱟᱵᱟᱨ ᱵᱟᱹᱭᱦᱟᱹᱲ ᱨᱮᱱ ᱫᱚ ᱟᱹᱰᱤ ᱟᱸᱴ ᱠᱚ ᱥᱤᱵᱤᱞᱟ ᱩᱱᱠᱩ ᱫᱚ ᱚᱱᱟ ᱤᱭᱟᱹᱛᱮ ᱟᱭᱳ ᱦᱚᱲ ᱦᱚᱸ ᱟᱹᱰᱤ ᱡᱷᱩᱠ ᱠᱚ ᱡᱷᱩᱠᱩᱜᱼᱟ ᱚᱱᱟᱛᱮ ᱱᱟᱞᱟ ᱠᱚᱨᱮ ᱦᱚᱸ ᱜᱚᱡ ᱠᱚᱣᱟ ᱞᱮ ᱱᱚᱜᱼᱚᱸᱭ ᱦᱳᱲᱳ ᱠᱚ ᱥᱚᱢᱚᱭ ᱨᱚᱦᱚᱭ ᱠᱟᱛᱮᱫ ᱱᱚᱜᱼᱚᱸᱭ ᱦᱮᱬᱦᱮᱫ ᱥᱚᱢᱚᱭ ᱫᱚ ᱟᱹᱰᱤ ᱟᱸᱴ ᱠᱚ ᱧᱟᱢᱚᱜᱼᱟ ᱦᱟᱹᱠᱩ ᱫᱚ ᱩᱱ ᱥᱚᱢᱚ ᱟᱹᱰᱤ ᱟᱸᱴ ᱠᱚ ᱦᱟᱹᱠᱩᱜᱼᱟ ᱟᱨ ᱛᱚᱠᱷᱚᱱ ᱦᱟᱜ ᱦᱳᱲᱳ ᱵᱟᱦᱟᱜᱼᱟ ᱩᱱ ᱥᱚᱢᱚᱭ ᱦᱚᱸ ᱟᱹᱰᱤ ᱟᱸᱴ ᱠᱚ ᱧᱟᱢᱚᱜᱼᱟ ᱪᱚᱰᱜᱚᱡᱽ ᱠᱚ ᱯᱩᱴᱷᱤ ᱰᱟᱹᱲᱠᱟᱹ ᱠᱚ ᱧᱟᱢᱚᱜᱼᱟ ᱩᱱ ᱥᱚᱢᱚᱭ ᱫᱚ ᱫᱟᱜ ᱦᱚᱸ ᱟᱡᱮᱫᱚᱜᱼᱟ ᱩᱱᱟᱹᱜ ᱵᱟᱝ ᱛᱟᱦᱮᱱᱟ ᱩᱱ ᱥᱚᱢᱚᱭ ᱜᱮ ᱦᱟᱹᱠᱩ ᱥᱟᱵ ᱨᱮᱭᱟᱜ ᱫᱚ ᱟᱹᱰᱤ ᱟᱸᱴ ᱜᱮ ᱡᱳᱨᱛᱟᱞᱚᱜᱼᱟ ᱵᱟᱹᱭᱦᱟᱹᱲ ᱠᱚᱨᱮ ᱫᱚ ᱟᱨ ᱱᱚᱣᱟ ᱜᱟᱹᱰᱭᱟᱹ ᱠᱚᱨᱮ ᱫᱚ ᱱᱚᱜᱼᱚᱸᱭ ᱦᱚᱛᱮᱜ ᱟᱡᱮᱫᱚᱜᱼᱟ ᱛᱚᱵᱮ ᱛᱚᱢ ᱜᱚᱡᱮᱭᱟ ᱡᱟ ᱵᱟᱵᱟ ᱦᱚᱲ ᱜᱮ ᱡᱷᱟᱹᱞᱤ ᱠᱚ ᱪᱟᱯᱟᱫᱟ ᱟᱭᱳ ᱦᱚᱲᱢᱟᱛᱮ ᱠᱷᱟᱹᱞᱤ ᱦᱟᱹᱠᱩ ᱥᱟᱵ ᱜᱮ ᱠᱷᱟᱹᱞᱤ ᱛᱮᱣᱮᱧ ᱜᱮᱠᱚ ᱜᱟᱱᱚᱜᱼᱟ ᱜᱷᱩᱴᱩ ᱨᱮ ᱟᱨ ᱵᱟᱵᱟ ᱦᱚᱲ ᱫᱚ ᱮᱱᱛᱮᱜ ᱯᱟᱭᱨᱟᱜ ᱠᱚ ᱵᱟᱲᱟᱭᱛᱮ ᱵᱟᱵᱟ ᱦᱚᱲ ᱠᱚ ᱯᱷᱮᱰᱚᱜᱼᱟ ᱟᱭᱳ ᱦᱚᱲ ᱦᱚᱸ ᱠᱚ ᱯᱷᱮᱰ ᱠᱚᱜ ᱠᱮᱭᱟ ᱟᱫᱚᱢ ᱟᱭᱢᱟ ᱫᱟᱜ ᱛᱟᱦᱮᱱ ᱠᱷᱟᱱ ᱫᱚ ᱵᱟᱠᱚ ᱯᱷᱮᱰ ᱫᱟᱲᱮᱭᱟᱜᱼᱟ ᱠᱚᱢ ᱫᱟᱜ ᱛᱟᱦᱮᱱ ᱠᱷᱟᱡ ᱫᱚᱠᱚ ᱯᱷᱮᱰᱚᱜ ᱜᱮᱭᱟ ᱦᱮᱸ ᱟᱨ ᱯᱷᱟᱹᱛᱭᱟᱹᱜ ᱠᱚ ᱢᱚᱥᱟᱨᱤ ᱠᱚᱛᱮ ᱚᱨ ᱜᱚᱡ ᱠᱟᱛᱮᱫ ᱟᱨ ᱚᱱᱟᱛᱮ ᱜᱚᱡ ᱠᱟᱛᱮᱫ ᱠᱚ ᱥᱟᱵ ᱠᱚᱣᱟ ᱱᱚᱜᱼᱚᱸᱭ ᱦᱮᱸ ᱵᱟᱡᱟᱨ ᱨᱮ ᱦᱟᱹᱴᱤᱭᱟᱹ ᱨᱮ ᱤᱫᱤ ᱰᱷᱮᱹᱨ ᱧᱚᱜ ᱮᱢ ᱜᱚᱡ ᱞᱮᱠᱚ ᱠᱷᱟᱡ ᱫᱚ ᱦᱟᱹᱴᱤᱭᱟᱹᱢ ᱤᱫᱤ ᱞᱮᱠ ᱠᱷᱟᱡ ᱫᱚ ᱛᱷᱚᱲᱟ ᱠᱚ ᱫᱚᱨ ᱦᱚᱸ ᱤᱱᱟᱹ ᱠᱚ ᱢᱮᱱᱟ ᱫᱚᱨ ᱜᱮᱭᱟ ᱠᱚ ᱦᱟᱹᱠᱩ ᱫᱚ ᱟᱨ ᱯᱚᱭᱥᱟ ᱢᱤᱫ ᱵᱟᱨ ᱯᱚᱭᱥᱟ ᱦᱩᱭᱩᱜᱼᱟ ᱡᱟᱜᱮ ᱚᱱᱟᱛᱮ ᱵᱩᱞᱩᱝ ᱥᱩᱱᱩᱢ ᱦᱩᱭᱩᱜᱼᱟ ᱟᱨ ᱱᱚᱜᱼᱚᱸᱭ ᱛᱮᱫ ᱦᱟᱹᱴᱤᱭᱟᱹᱢ ᱤᱫᱤ ᱞᱮᱠᱚ ᱠᱷᱟᱡᱢᱟ ᱟᱹᱰᱤ ᱟᱸᱴ ᱠᱚ ᱫᱚᱨ ᱫᱚᱨ ᱠᱟᱱᱟ ᱟᱨ ᱜᱟᱹᱰᱤᱭᱟᱹ ᱠᱚᱨᱮᱜ ᱦᱟᱹᱠᱩᱢ ᱟᱹᱥᱩᱞ ᱞᱮᱠᱷᱟᱡᱢᱟ ᱟᱹᱰᱤ ᱯᱷᱟᱭᱫᱟ ᱠᱟᱱ ᱜᱮᱭᱟ ᱪᱮᱫ ᱠᱚ ᱢᱮᱱᱟ ᱦᱟᱹᱠᱩ ᱦᱚᱸ ᱟᱹᱰᱤ ᱠᱟᱡᱟᱠ ᱠᱚ ᱫᱚᱨ ᱠᱟᱱᱟ ᱛᱮᱜ ᱮᱢ ᱟᱹᱠᱷᱨᱤᱧ ᱫᱟᱲᱮ ᱠᱚ ᱠᱷᱟᱡᱢᱟ ᱟᱨ ᱮᱢ ᱟᱹᱥᱩᱞ ᱫᱟᱲᱮ ᱠᱚ ᱠᱷᱟᱡᱢᱟ ᱟᱹᱰᱤ ᱢᱚᱡᱽ ᱠᱟᱱ ᱟᱨ ᱦᱟᱹᱠᱩ ᱜᱚᱡ ᱠᱟᱛᱮᱫ ᱤᱫᱤᱭᱮᱢ ᱦᱟᱹᱴᱤᱭᱟᱹ ᱵᱟᱡᱟᱨ ᱟᱹᱰᱤ ᱟᱸᱴ ᱠᱚ ᱫᱟᱢᱚᱜᱼᱟ ᱟᱨ ᱤᱱᱟᱹ ᱠᱚᱛᱮ ᱠᱤᱪᱩ ᱡᱟᱜᱮ ᱯᱚᱭᱥᱟ ᱴᱟᱠᱟ ᱦᱩᱭᱩᱜᱼᱟ ᱟᱨ ᱟᱢᱟᱜ ᱡᱟᱦᱟᱱᱟᱜ ᱤᱪᱪᱷᱟ ᱦᱮᱱᱟᱜ ᱛᱟᱢᱟ ᱚᱱᱟᱢ ᱯᱩᱨᱟᱹᱣ ᱫᱟᱲᱮᱭᱟᱜᱼᱟ ᱵᱚᱞᱮ ᱚᱱᱟ ᱢᱚᱱᱮ ᱨᱟᱹᱥᱠᱟᱹ ᱜᱮᱢ ᱟᱹᱭᱠᱟᱹᱣᱟ ᱱᱚᱜᱼᱚᱸᱭ ᱦᱟᱹᱠᱩᱧ ᱟᱲᱟᱜ ᱠᱚᱜ ᱠᱚᱛᱮ ᱤᱧᱟᱹᱜ ᱢᱤᱫᱴᱟᱹᱝ ᱡᱤᱱᱤᱥ ᱤᱧᱟᱹᱜ ᱠᱩᱠᱢᱩ ᱯᱩᱨᱟᱹᱣᱱᱟ ᱦᱮᱸ